ᱤᱧ ᱫᱚ ᱪᱟᱥ ᱞᱮᱠᱟ ᱛᱮᱫᱚ ᱱᱚᱣᱟ ᱡᱟᱹᱯᱩᱫ ᱥᱤᱡᱤᱱ ᱦᱩᱲᱩ ᱵᱚᱨᱥᱟᱠᱟᱞ ᱡᱟᱦᱟᱸ ᱦᱩᱲᱩ ᱚᱱᱟ ᱦᱩᱲᱩ ᱪᱟᱥ ᱟᱨ ᱚᱱᱟ ᱛᱟᱭᱱᱚᱢ ᱡᱟᱦᱟᱸ ᱵᱳᱨᱳ ᱠᱚ ᱢᱮᱛᱟᱣᱟᱜ ᱠᱟᱱᱟ ᱫᱷᱚᱨᱚᱱ ᱨᱮ ᱚᱱᱟ ᱫᱚ ᱫᱷᱚᱨᱚᱱ ᱨᱮ ᱚᱱᱟ ᱦᱚᱸ ᱦᱩᱲᱩ ᱪᱟᱥ ᱜᱮ